ᱥᱤᱢᱵᱟᱹᱲ ᱯᱟᱲ ᱵᱩᱨᱩ ᱨᱮ ᱟᱹᱰᱤ ᱱᱟᱯᱟᱭ ᱧᱮᱞ ᱡᱚᱝ ᱞᱮᱠᱟᱱ ᱡᱟᱭᱜᱟ ᱢᱮᱱᱟᱜᱼᱟ ᱵᱚᱨᱦᱳᱭᱯᱟᱬᱤ ᱡᱚᱨᱚᱱᱫᱟ ᱛᱟᱯᱚᱨᱮ ᱨᱟᱡᱟ ᱡᱟᱦᱟᱸᱭ ᱥᱮᱫᱟᱭ ᱚᱲᱟᱜ ᱞᱮᱱ ᱛᱟᱦᱮᱱ

ᱟᱹᱰᱤ ᱞᱮᱠᱟᱱ ᱡᱤᱣᱤ ᱡᱤᱭᱟᱹᱞᱤ ᱠᱚ ᱚᱰᱚᱠᱚᱜᱼᱟ ᱟᱹᱭᱩᱵ ᱛᱟᱨᱟᱥᱤᱧ ᱵᱮᱲᱟ ᱪᱚᱦᱞᱟᱨᱮ ᱚᱸᱰᱮ ᱫᱚ ᱠᱟᱹᱴᱤᱡ ᱜᱷᱮᱨ ᱵᱷᱤᱛᱨᱤ ᱠᱷᱚᱱᱜᱮ ᱧᱮᱞ ᱦᱩᱭᱩᱜᱼᱟ ᱪᱤᱠᱟᱹᱛᱮ ᱵᱤᱨ ᱡᱟᱱᱣᱟᱨ ᱠᱟᱱᱟ ᱠᱚ ᱩᱱᱠᱩ ᱥᱚᱢᱚᱭ ᱨᱮ ᱵᱟᱝ ᱠᱚ ᱵᱩᱡᱷᱟᱹᱜᱼᱟ ᱚᱱᱟ ᱤᱫᱤ ᱠᱟᱛᱮᱫ ᱥᱟᱦᱟ ᱠᱷᱚᱱ ᱜᱮ ᱩᱱᱠᱩ ᱫᱚ ᱚᱸᱰᱮ ᱡᱤᱣᱤ ᱡᱤᱭᱟᱹᱞᱤ ᱧᱮᱞ ᱞᱟᱹᱜᱤᱫ ᱥᱚᱨᱠᱟᱨᱮ ᱥᱩᱵᱤᱫᱷᱟᱣ ᱠᱟᱜᱼᱟ ᱟᱨ ᱚᱸᱰᱮ ᱟᱹᱰᱤ ᱦᱟᱦᱟᱲᱟᱜᱮ ᱛᱤᱱ ᱥᱤᱛᱩᱝ ᱛᱤᱱ ᱡᱟᱹᱯᱩᱫ ᱫᱟᱜ ᱟᱹᱰᱤ ᱪᱮᱛᱟᱱ ᱠᱷᱚᱱᱟᱜ ᱧᱩᱨᱩᱜ ᱠᱟᱱᱟ ᱡᱟᱦᱟᱸ ᱯᱷᱚᱲᱚ ᱨᱮᱠᱤᱱ ᱢᱟᱹᱱᱢᱤ ᱵᱚᱱ ᱧᱮᱞ ᱠᱟᱱ ᱫᱚᱵᱚᱱ ᱢᱮᱱᱟ ᱵᱟᱨᱟᱦᱤ ᱥᱮ ᱪᱮᱫ ᱠᱚ ᱴᱟᱱᱟᱣ ᱟᱠᱟᱜᱼᱟ ᱚᱱᱟ ᱤᱫᱤ ᱠᱟᱛᱮᱫ ᱚᱱᱟ ᱫᱚ ᱵᱟᱨᱟᱦᱤ ᱯᱟᱬᱤ ᱢᱮᱱᱛᱮᱠᱚ ᱢᱮᱛᱟᱜᱟᱜᱼᱟ ᱟᱨ ᱡᱚᱨᱚᱱ ᱫᱟ ᱫᱚ ᱚᱸᱰᱮ ᱚᱱᱠᱟᱱ ᱡᱷᱟᱨᱱᱟ ᱠᱟᱱᱟ ᱢᱟᱱᱮ ᱫᱟᱜ ᱢᱤᱫ ᱞᱮᱛᱟᱲ ᱡᱚᱨᱚ ᱟᱠᱟ ᱟᱨ ᱵᱟᱝᱢᱟ ᱞᱤᱸᱡᱤᱭᱟᱠᱟ ᱛᱟᱦᱮᱱ ᱠᱟᱱᱟ ᱫᱟᱜ ᱜᱮ ᱵᱟᱝ ᱟᱸᱡᱮᱫᱚᱜ ᱠᱟᱱᱟ ᱚᱱᱟᱛᱮ ᱚᱱᱟ ᱫᱚ ᱡᱚᱨᱚᱱ ᱫᱟᱜ ᱠᱚ ᱢᱮᱛᱟᱜ ᱠᱟᱱᱟ ᱟᱨ ᱵᱤᱨ ᱵᱩᱨᱩᱫᱚ ᱡᱷᱚᱛᱚ ᱡᱟᱭᱜᱟ ᱜᱮ ᱟᱹᱰᱤ ᱱᱟᱯᱟᱭ ᱜᱮ ᱧᱮᱞᱚᱜᱼᱟ ᱚᱱᱟ ᱤᱫᱤ ᱠᱟᱛᱮᱫ ᱚᱸᱰᱮ ᱟᱰᱤ ᱟᱹᱰᱤ ᱮᱴᱟᱜ ᱫᱤᱥᱚᱢ ᱨᱮᱱ ᱦᱚᱸ ᱧᱮᱧᱮᱞ ᱞᱟᱹᱜᱤᱫ ᱛᱮ ᱦᱚᱲ ᱠᱚ ᱦᱤᱡᱩᱜ ᱠᱟᱱᱟ ᱯᱨᱟᱠᱨᱤᱛᱤᱠ ᱪᱮᱦᱨᱟ ᱢᱮᱱᱟᱜᱼᱟ ᱟᱨ ᱡᱤᱣᱤ ᱡᱤᱭᱟᱹᱞᱤ ᱠᱚᱦᱚᱸ ᱠᱚ ᱧᱮᱞ ᱫᱟᱲᱮ ᱟᱠᱚᱣᱟ ᱚᱱᱟ ᱪᱚᱦᱞᱟᱨᱮ ᱚᱱᱟ ᱤᱫᱤ ᱠᱟᱛᱮᱫ ᱚᱸᱰᱮ ᱦᱚᱲ ᱠᱚ ᱦᱤᱡᱩᱜ ᱠᱟᱱᱟ